ᱤᱧ ᱫᱚ ᱱᱚᱣᱟ ᱵᱮᱯᱟᱨ ᱨᱮ ᱱᱚᱣᱟ ᱵᱮᱯᱟᱨ ᱠᱟᱛᱮᱫ ᱯᱚᱭᱥᱟᱹ ᱴᱟᱠᱟ ᱠᱟᱣᱰᱤ ᱠᱚ ᱟᱹᱰᱤᱜᱮᱧ ᱯᱚᱭᱥᱟᱭᱮᱜᱼᱟ ᱟᱨ ᱱᱚᱣᱟ ᱵᱮᱯᱟᱨ ᱠᱟᱛᱮᱫ ᱯᱚᱭᱥᱟ ᱯᱚᱭᱥᱟ ᱴᱟᱠᱟ ᱡᱟᱵᱽ ᱦᱤᱡᱩᱜᱼᱟ ᱮᱱᱠᱷᱟᱱ ᱫᱚ ᱚᱲᱟᱜ ᱫᱩᱣᱟᱹᱨ ᱦᱚᱸ ᱟᱹᱰᱤ ᱪᱮᱨᱦᱟ ᱞᱮ ᱵᱮᱱᱟᱣᱟ ᱢᱚᱡᱽ ᱜᱮ ᱟᱨ ᱯᱷᱤᱨ ᱚᱲᱟᱜ ᱨᱮᱱᱟᱜ ᱟᱨ ᱡᱚᱢ ᱧᱩ ᱠᱚᱦᱚᱸ ᱟᱹᱰᱤ ᱪᱮᱦᱨᱟ ᱜᱮᱞᱮ ᱦᱩᱭᱩᱜᱼᱟ ᱯᱚᱭᱥᱟ ᱴᱟᱠᱟ ᱦᱮᱡ ᱞᱮᱱᱠᱷᱟᱱ ᱟᱨ ᱟᱞᱮᱭᱟᱜ ᱞᱩᱜᱽᱲᱤᱡ ᱠᱚ ᱞᱩᱜᱽᱲᱤᱡ ᱞᱟᱯᱚ ᱦᱚᱨᱚᱜ ᱵᱟᱸᱫᱮ ᱦᱚᱸ ᱵᱷᱤᱱᱟᱹ ᱜᱮ ᱧᱮᱞᱚᱜᱼᱟ ᱯᱚᱭᱥᱟ ᱴᱟᱠᱟ ᱦᱮᱡ ᱧᱮᱞ ᱠᱷᱟᱱ ᱟᱹᱰᱤ ᱠᱤᱪᱷᱩ ᱞᱮ ᱪᱤᱠᱟᱹ ᱫᱟᱲᱮᱭᱟᱜᱼᱟ ᱜᱤᱫᱽᱨᱟᱹ ᱯᱤᱫᱽᱨᱟᱹ ᱠᱚ ᱚᱞᱚᱜ ᱯᱟᱲᱦᱟᱣ ᱨᱮ ᱟᱹᱰᱤ ᱢᱚ ᱢᱚᱫᱚᱛ ᱠᱚ ᱧᱟᱢᱟ ᱜᱤᱫᱽᱨᱟᱹ ᱯᱤᱫᱽᱨᱟᱹ ᱠᱚᱦᱚᱸ ᱜᱮ ᱟᱨ ᱯᱚᱭᱥᱟ ᱴᱟᱠᱟ ᱛᱟᱦᱮᱸ ᱞᱮᱱ ᱠᱷᱟᱱ ᱫᱚ ᱡᱷᱚᱛᱚᱱᱟᱜ ᱪᱤᱠᱟᱹ ᱫᱟᱲᱮᱭᱟᱜ ᱟᱢ ᱟᱨ ᱚᱲᱟᱜ ᱫᱩᱣᱟᱹᱨ ᱦᱚᱸ ᱢᱚᱡᱽ ᱜᱮᱢ ᱵᱮᱱᱟᱣ ᱫᱟᱲᱮᱭᱟᱜᱼᱟ ᱟᱨ ᱜᱤᱫᱽᱨᱟᱹ ᱯᱤᱫᱽᱨᱟᱹ ᱦᱚᱸ ᱵᱮᱥ ᱠᱷᱚᱡ ᱜᱮ ᱵᱮᱥ ᱤᱥᱠᱩᱞ ᱨᱮᱢ ᱯᱟᱲᱦᱟᱣ ᱫᱟᱲᱮᱭᱟᱠᱚᱣᱟ ᱟᱨ ᱚᱲᱟᱜ ᱫᱩᱣᱟᱹᱨ ᱠᱚ ᱵᱮᱥ ᱛᱮᱜᱮ ᱞᱮ ᱵᱮᱱᱟᱣ ᱫᱟᱲᱮᱭᱟᱜᱼᱟ ᱯᱚᱭᱥᱟ ᱴᱟᱠᱟ ᱦᱮᱡ ᱞᱮᱱᱠᱷᱟᱱ ᱟᱨ ᱯᱚᱭᱥᱟ ᱵᱟᱝ ᱞᱮ ᱵᱟᱭ ᱛᱟᱦᱮᱱ ᱠᱷᱟᱱ ᱚᱲᱟᱜ ᱫᱩᱣᱟᱹᱨ ᱦᱚᱸ ᱵᱮᱥᱛᱮ ᱵᱟᱭ ᱵᱮᱱᱟᱜᱼᱟ ᱟᱨ ᱜᱤᱫᱽᱨᱟᱹ ᱯᱤᱫᱽᱨᱟᱹ ᱦᱚᱸ ᱵᱮᱥᱛᱮ ᱵᱟᱠᱚ ᱯᱟᱲᱦᱟᱣ ᱫᱟᱲᱮᱭᱟᱜᱼᱟ ᱯᱚᱭᱥᱟᱜᱮ ᱱᱮᱛᱟᱨ ᱫᱚ ᱡᱷᱚᱛᱚᱱᱟᱜᱼᱟ ᱱᱚᱣᱟ ᱫᱩᱱᱤᱭᱟᱹ ᱨᱮᱫᱚ ᱯᱚᱭᱥᱟ ᱜᱮ ᱞᱟᱹᱠᱛᱤᱜ ᱠᱟᱱᱟ ᱰᱷᱮᱨ ᱫᱚ ᱚᱱᱟ ᱠᱷᱟᱹᱛᱤᱨ ᱱᱚᱣᱟ ᱤᱭᱟᱹ ᱯᱚᱭᱥᱟ ᱡᱟᱦᱟᱸ ᱞᱮᱠᱟᱛᱮ ᱵᱮᱯᱟᱨ ᱦᱩᱭᱩᱜ ᱜᱮᱭᱟ ᱟᱨ ᱡᱟᱦᱟᱱᱟᱜ ᱜᱮᱞᱮ ᱵᱮᱯᱟᱨᱟ ᱚᱱᱟ ᱠᱷᱟᱹᱛᱤᱨ ᱚᱱᱟ ᱟᱹᱞᱩ ᱪᱚᱯ ᱠᱚ ᱟᱹᱞᱩ ᱪᱚᱯ ᱠᱚᱞᱮ ᱵᱮᱯᱟᱨᱟ ᱟᱹᱠᱷᱨᱤᱧᱟᱞᱮ ᱚᱱᱟ ᱛᱮᱜᱮ ᱯᱚᱭᱥᱟ ᱠᱟᱣᱰᱤ ᱞᱮ ᱦᱤᱡᱩᱜᱼᱟ ᱟᱨ ᱚᱱᱟ ᱛᱮᱜᱮ ᱵᱮᱥ ᱵᱮᱥ ᱞᱮ ᱛᱟᱦᱮᱱᱟ ᱡᱚᱢ ᱧᱩᱭᱟᱞᱮ